ᱦᱮᱸ ᱥᱚᱫᱚᱨ ᱦᱚᱥᱯᱤᱴᱟᱞ ᱨᱮᱱ ᱰᱟᱠᱛᱟᱨᱤᱧ ᱢᱮᱱᱮᱫᱼᱟ ᱦᱮᱸ ᱞᱟᱹᱭᱢᱮ ᱪᱮᱫ ᱵᱤᱯᱚᱫ ᱛᱟᱢ ᱟᱪᱪᱷᱟ ᱟᱪᱪᱷᱟ ᱪᱮᱫ ᱞᱮᱠᱟᱢ ᱨᱩᱣᱟᱹᱜ ᱠᱟᱱᱟ ᱦᱮᱸ ᱛᱚ ᱟᱪᱪᱷᱟ ᱢᱮᱱᱢᱮ ᱪᱮᱫ ᱞᱮᱠᱟ ᱦᱟᱹᱥᱩᱭᱮᱫ ᱢᱮᱭᱟ ᱪᱮᱫ ᱠᱚ ᱪᱮᱫ ᱞᱮᱠᱟᱢ ᱨᱩᱣᱟᱹᱜ ᱠᱟᱱᱟ ᱵᱟᱢ ᱞᱟᱹᱭ ᱞᱮᱠᱷᱟᱱ ᱪᱮᱫ ᱞᱮᱠᱟᱧ ᱞᱟᱹᱭᱟᱢᱟ ᱦᱚᱸ ᱟᱨᱦᱚᱸ ᱟᱨ ᱡᱟᱦᱟᱱᱟᱜ ᱟᱪᱪᱷᱟ ᱟᱪᱪᱷᱟ ᱟᱪᱪᱷᱟ ᱟᱡ ᱵᱚᱦᱚᱜ ᱦᱟᱹᱥᱩ ᱦᱚᱲᱢᱚ ᱠᱚ ᱞᱟᱜᱟᱢ ᱵᱩᱡᱷᱟᱹᱣᱟ ᱟᱨ ᱟᱭᱢᱟ ᱡᱟᱦᱟᱸ ᱠᱤᱪᱷᱩ ᱜᱮᱛᱚ ᱡᱚᱛᱚᱱᱟᱜ ᱴᱷᱤᱠ ᱜᱮᱭᱟ ᱥᱮ ᱟᱨᱦᱚᱸ ᱢᱮᱱᱟᱜ ᱜᱮᱭᱟ ᱯᱨᱳᱵᱞᱮᱢ ᱠᱚ ᱟᱪᱪᱷᱟ ᱟᱪᱪᱷᱟ ᱵᱟᱢ ᱴᱷᱤᱠ ᱞᱮᱱᱟ ᱟᱫᱚ ᱟᱪᱪᱷᱟ ᱚ ᱟᱪᱪᱷᱟ ᱤᱭᱟᱹ ᱟᱭᱤᱥᱢᱟᱱ ᱠᱟᱨᱰ ᱛᱟᱢ ᱢᱮᱱᱟᱜᱼᱟ ᱵᱮᱱᱟᱣ ᱦᱚᱪᱚ ᱟᱠᱟᱫ ᱟᱢ ᱡᱟᱦᱟᱸ ᱯᱟᱸᱪᱞᱟᱠᱷ ᱨᱮᱱᱟᱜ ᱯᱷᱨᱤ ᱮᱞᱟᱡ ᱧᱟᱢᱚᱜᱼᱟ ᱥᱚᱨᱠᱟᱨ ᱯᱟᱦᱟᱴᱟᱥᱮᱫ ᱠᱷᱚᱱᱟᱜ ᱟᱪᱪᱷᱟ ᱚᱱᱟ ᱠᱚ ᱟᱹᱜᱩ ᱠᱟᱛᱮᱫ ᱛᱚ ᱦᱤᱡᱩᱜ ᱟᱢ ᱴᱷᱤᱠᱜᱮᱭᱟ ᱥᱮ ᱯᱷᱤᱨ ᱱᱚᱸᱰᱮ ᱟᱢᱟᱜ ᱪᱮᱠᱟᱯ ᱦᱩᱭᱩᱜᱼᱟ ᱵᱞᱟᱴ ᱴᱮᱥᱴ ᱦᱩᱭᱩᱜᱼᱟ ᱟᱭᱢᱟ ᱨᱚᱠᱚᱢ ᱤᱭᱟᱹ ᱱᱚᱸᱰᱮ ᱛᱟᱢ ᱦᱩᱭᱩᱜᱼᱟ ᱴᱮᱥᱴ ᱦᱩᱭᱩᱜᱼᱟ ᱢᱟᱲᱟᱝ ᱡᱮᱴᱟ ᱠᱷᱚᱱ ᱮᱦᱚᱵᱫᱚ ᱵᱞᱟᱴ ᱴᱮᱥᱴ ᱛᱟᱢ ᱦᱩᱭᱩᱜᱼᱟ ᱚᱸᱰᱮ ᱠᱷᱚᱱ ᱪᱮᱫ ᱪᱮᱫ ᱨᱤᱯᱳᱴ ᱠᱚ ᱦᱩᱡᱩᱜ ᱠᱟᱱᱟ ᱚᱱᱟ ᱦᱤᱥᱟᱹᱵᱛᱮ ᱟᱢ ᱨᱟᱱ ᱨᱟᱱ ᱠᱚ ᱮᱢ ᱦᱩᱭᱩᱜᱼᱟ ᱛᱚ ᱦᱮᱡ ᱫᱟᱲᱮᱭᱟᱜᱼᱟᱢ ᱥᱮ ᱵᱟᱝᱜᱮ ᱟᱡ ᱦᱮᱸ ᱚᱱᱟᱫᱚ ᱯᱷᱨᱤ ᱛᱮᱜᱮ ᱱᱚᱣᱟ ᱥᱚᱨᱠᱟᱨ ᱯᱟᱦᱟᱴᱟ ᱠᱷᱚᱱ ᱡᱟᱦᱟᱸ ᱚᱱᱟ ᱠᱟᱨᱰ ᱛᱟᱢ ᱢᱮᱱᱟᱜᱼᱟᱥᱮ ᱟᱭᱩᱥᱢᱟᱱ ᱠᱟᱨᱰ ᱛᱚ ᱚᱱᱟᱫᱚ ᱚᱸᱰᱮ ᱠᱷᱚᱱᱜᱮ ᱜᱮᱫᱚᱜᱼᱟ ᱯᱟᱸᱪᱞᱟᱠᱷ ᱨᱮᱱᱟᱜ ᱫᱚ ᱟᱜᱟᱨ ᱚᱱᱟᱠᱷᱚᱱ ᱵᱟᱹᱲᱛᱤᱭᱟ ᱦᱩᱭ ᱫᱟᱲᱮᱭᱟᱜ ᱠᱷᱟᱱ ᱫᱚ ᱯᱩᱭᱥᱟᱹ ᱞᱟᱜᱟᱜᱼᱟ ᱵᱟᱴ ᱚᱱᱟ ᱠᱷᱚᱱ ᱞᱟᱛᱟᱨ ᱜᱮ ᱮᱠᱷᱟᱱ ᱫᱚ ᱯᱩᱭᱥᱟᱹᱫᱚ ᱵᱟᱝᱞᱮ ᱦᱟᱛᱟᱣᱟ ᱱᱚᱣᱟ ᱫᱚ ᱥᱚᱨᱠᱟᱨ ᱯᱟᱦᱟᱴᱟ ᱚᱱᱟ ᱜᱚᱵᱷᱚᱨᱢᱮᱱᱴ ᱯᱟᱦᱟᱴᱟ ᱠᱷᱚᱱᱜᱮ ᱟᱢᱟᱜ ᱯᱷᱨᱤᱛᱮ ᱮᱞᱟᱡ ᱦᱩᱭᱩᱜᱼᱟ ᱛᱟᱢ ᱟᱪᱪᱷᱟ ᱚᱠᱟ ᱠᱷᱚᱱᱮᱢ ᱯᱷᱳᱱ ᱟᱠᱟᱫᱼᱟ ᱟᱪᱪᱷᱟ ᱚᱲᱤᱥᱥᱟ ᱠᱷᱚᱱᱮᱢ ᱢᱮᱱᱮᱫᱼᱟ ᱟᱪᱪᱷᱟ ᱟᱪᱪᱷᱟ ᱛᱚ ᱛᱤᱥᱮᱢ ᱦᱮᱡ ᱫᱟᱲᱮᱭᱟᱜᱼᱟ ᱛᱤᱱᱟᱹᱜ ᱫᱤᱱ ᱛᱮ ᱱᱚᱸᱰᱮᱢ ᱥᱮᱴᱮᱨ ᱫᱟᱲᱮᱭᱟᱜᱼᱟ ᱱᱚᱸᱰᱮ ᱟᱞᱮ ᱦᱚᱥᱯᱤᱴᱟᱞᱛᱮ ᱟᱪᱪᱷᱟ ᱧᱮᱞ ᱟᱠᱟᱫ ᱟᱢ ᱥᱮ ᱵᱟᱝᱟ ᱪᱟᱣᱛᱚ ᱥᱚᱫᱚᱨ ᱦᱚᱥᱯᱤᱴᱟᱞ ᱟᱸᱡᱚᱢ ᱟᱠᱟᱫ ᱜᱮᱭᱟᱢᱥᱮ ᱟᱪᱪᱷᱟ ᱟᱪᱪᱷᱟ ᱛᱚ ᱡᱚᱞᱫᱤᱢ ᱦᱤᱡᱩᱜ ᱠᱷᱟᱱ ᱱᱟᱯᱟᱭᱚᱜᱼᱟ ᱟᱢᱟᱜ ᱦᱚᱸ ᱮᱞᱟᱡ ᱨᱮᱱᱟᱜ ᱛᱟᱢ ᱞᱟᱜᱮ ᱫᱷᱟᱨᱟ ᱦᱩᱭᱩᱜᱼᱟ ᱯᱷᱤᱨ ᱪᱮᱫ ᱫᱩᱠᱷ ᱵᱤᱯᱚᱫ ᱛᱟᱢ ᱢᱮᱱᱟᱜᱼᱟ ᱚᱱᱟᱠᱚ ᱡᱚᱛᱚᱣᱟᱜ ᱵᱟᱲᱟᱭᱚᱜᱼᱟ ᱟᱨᱮᱢ ᱵᱟᱲᱟᱭ ᱞᱮᱠᱷᱟᱱ ᱫᱩᱠᱷ ᱵᱤᱯᱚᱫ ᱠᱚᱛᱟᱢ ᱠᱚᱢ ᱧᱚᱜᱚᱜᱼᱟ ᱥᱮ ᱥᱚᱨᱠᱟᱨ ᱯᱟᱦᱟᱴᱟ ᱥᱮᱫ ᱠᱷᱚᱱ ᱮᱞᱟᱡᱤᱧ ᱧᱟᱢᱮᱫᱼᱟ ᱟᱪᱪᱷᱟ ᱦᱳᱭ ᱦᱤᱡᱩᱜ ᱠᱷᱟᱱ ᱱᱟᱯᱟᱭᱚᱜᱼᱟ ᱟᱨ ᱥᱮ ᱦᱮᱡ ᱠᱚ ᱵᱟᱢ ᱫᱟᱲᱮᱭᱟᱜᱼᱟ ᱵᱟᱠᱷᱟᱱ ᱫᱚ ᱮᱢᱵᱩᱞᱮᱱᱥ ᱵᱷᱮᱡᱟᱭ ᱦᱩᱭᱩᱜᱼᱟ ᱱᱚᱸᱰᱮ ᱮᱢᱵᱩᱞᱮᱱᱥ ᱨᱮᱱᱟᱜ ᱦᱚᱸ ᱯᱷᱮᱥᱮᱞᱤᱴᱤ ᱢᱮᱱᱟᱜ ᱜᱮᱭᱟ ᱵᱟᱝᱜᱮ ᱚᱱᱟ ᱮᱢᱵᱩᱞᱮᱱᱥ ᱨᱮᱱᱟᱜ ᱦᱚᱸ ᱵᱟᱭ ᱠᱟᱴᱟᱣᱟ ᱡᱚᱛᱚᱱᱟᱜ ᱯᱷᱨᱤᱜᱮᱭᱟ ᱢᱚᱛᱞᱚᱵ ᱟᱢ ᱥᱟᱨᱠᱟᱨ ᱯᱟᱦᱟᱴᱟ ᱠᱷᱚᱱ ᱡᱟᱦᱟᱸ ᱛᱤᱱᱟᱹᱜ ᱜᱮ ᱟᱢᱟᱜ ᱠᱷᱚᱨᱪᱟ ᱦᱩᱭᱩᱜᱼᱟ ᱟᱢ ᱪᱮᱛᱟᱱ ᱨᱮ ᱚᱱᱟᱫᱚ ᱥᱚᱨᱠᱟᱨᱜᱮᱭ ᱩᱴᱷᱟᱹᱣᱟ ᱚᱱᱟ ᱟᱭᱩᱥᱢᱟᱱ ᱠᱟᱨᱰ ᱠᱷᱚᱱᱜᱮ ᱟᱢᱟᱜ ᱠᱟᱴᱟᱜᱼᱟ ᱚᱱᱟ ᱯᱟᱸᱪᱞᱟᱠᱷ ᱵᱷᱤᱛᱤᱨ ᱨᱮᱱᱟᱜ ᱴᱷᱤᱠ ᱟᱪᱷᱮ ᱚᱱᱟ ᱠᱷᱚᱱ ᱰᱷᱮᱨᱫᱚ ᱵᱟᱝᱟ ᱟᱪᱪᱷᱟ ᱦᱳᱭ ᱦᱳᱭ ᱦᱳᱭ ᱴᱷᱤᱠ ᱜᱮᱭᱟ ᱛᱚᱵᱮ ᱦᱮᱸᱥᱮ ᱛᱚᱱᱟᱦᱟᱜ ᱥᱮᱴᱮᱨᱚᱜ ᱠᱟᱱᱟ ᱴᱷᱤᱠ ᱴᱷᱤᱠ ᱴᱷᱤᱠ